ᱦᱮᱸ ᱦᱮᱞᱳ ᱜᱚᱢᱠᱮ ᱟᱨ ᱚᱲᱟᱜ ᱨᱮᱜᱮ ᱢᱮᱱᱟᱜ ᱵᱤᱱᱟᱹ ᱥᱮ ᱦᱳᱭ ᱟᱹᱞᱤᱧ ᱚᱲᱟᱜ ᱢᱟᱹᱞᱤᱠ ᱞᱤᱧ ᱞᱟᱹᱭᱮᱜᱼᱟ ᱟᱫᱚ ᱢᱤᱫᱴᱟᱹᱝ ᱟᱹᱞᱤᱧᱟᱹᱜ ᱵᱤᱞᱰᱤᱝ ᱛᱟᱹᱞᱤᱧ ᱢᱮᱱᱟᱜᱼᱟ ᱵᱤᱞᱰᱤᱝ ᱚᱲᱟᱜ ᱟᱫᱚ ᱵᱤᱞᱰᱤᱝ ᱚᱲᱟᱜ ᱢᱮᱱᱟᱜᱼᱟ ᱟᱫᱚ ᱞᱤᱧ ᱦᱩᱱᱟᱹᱝ ᱚᱱᱟ ᱵᱤᱞᱰᱤᱝ ᱫᱷᱟᱨᱮ ᱫᱷᱟᱨᱮᱛᱮ ᱦᱩᱱᱟᱹᱝ ᱠᱤᱪᱷᱩ ᱡᱟᱭᱜᱟ ᱢᱮᱱᱟᱜᱼᱟ ᱛᱟᱹᱞᱤᱧ ᱟᱫᱚ ᱚᱱᱟ ᱡᱟᱭᱜᱟ ᱨᱮ ᱦᱩᱱᱟᱹᱜ ᱟᱹᱞᱤᱧ ᱠᱤᱪᱷᱩ ᱵᱟᱜᱟᱱ ᱠᱚ ᱛᱮᱭᱟᱨ ᱥᱟᱱᱟᱭᱮᱫ ᱞᱤᱧᱟᱹ ᱦᱳᱭ ᱟᱫᱚ ᱠᱤᱪᱷᱩ ᱫᱟᱨᱮ ᱠᱚ ᱨᱚᱦᱚᱭ ᱥᱟᱱᱟᱭᱮᱫ ᱞᱤᱧᱟᱹ ᱫᱟᱨᱮ ᱫᱚ ᱱᱟᱦᱟᱜ ᱚᱱᱟ ᱢᱟᱱᱮ ᱱᱚᱝᱠᱟ ᱟᱪᱪᱷᱟ ᱱᱤᱛᱚᱜ ᱥᱚᱢᱚᱭ ᱫᱚ ᱚᱠᱟ ᱞᱮᱠᱟᱱ ᱫᱟᱨᱮ ᱢᱟᱱᱮ ᱴᱷᱤᱠ ᱵᱩᱡᱷᱟᱹᱣᱜᱼᱟ ᱚᱟᱱ ᱡᱟᱦᱟᱸ ᱞᱮᱠᱟ ᱡᱚᱢ ᱜᱟᱱᱚᱜ ᱡᱮᱢᱚᱱ ᱜᱟᱱᱚᱜ ᱢᱟ ᱡᱮᱢᱚᱱ ᱡᱮ ᱡᱟᱦᱟᱸ ᱡᱚ ᱠᱚ ᱮᱢᱟᱭ ᱦᱮᱸ ᱚᱱᱠᱟᱱ ᱫᱟᱨᱮ ᱜᱮ ᱱᱤᱛᱚᱜ ᱴᱷᱤᱠᱚᱜᱼᱟ ᱥᱮ ᱦᱳᱭ ᱦᱳᱭ ᱚᱱᱠᱟᱱ ᱫᱟᱨᱮ ᱠᱷᱟᱱ ᱟᱹᱞᱤᱧ ᱞᱟᱜᱟᱣ ᱞᱤᱧ ᱢᱮᱱᱮᱜᱼᱟ ᱦᱩᱱᱟᱹᱝ ᱦᱳᱭ ᱟᱫᱚ ᱚᱱᱟ ᱜᱮ ᱟᱹᱵᱤᱱ ᱴᱷᱮᱱᱱ ᱦᱩᱱᱟᱹᱝ ᱠᱩᱞᱤ ᱠᱷᱚᱡᱚᱜ ᱠᱟᱱᱟ ᱠᱩᱞᱤ ᱦᱩᱱᱟᱹᱝ ᱡᱮ ᱛᱤᱱᱟᱹᱜ ᱜᱟᱱ ᱠᱷᱚᱨᱪᱟᱜᱼᱟ ᱟᱪᱪᱷᱟ ᱢᱤᱫᱴᱮᱱ ᱢᱤᱫᱴᱟᱝ ᱫᱟᱨᱮ ᱨᱮᱱᱟᱜ ᱪᱮᱫ ᱞᱮᱠᱟ ᱵᱤᱱ ᱦᱟᱛᱟᱣᱟ ᱥᱚᱭ ᱴᱟᱠᱟ ᱠᱟᱛᱮ ᱮᱜᱳ ᱟᱹᱰᱤ ᱰᱷᱮᱨᱚᱜ ᱠᱟᱱᱟ ᱥᱮ ᱟᱪᱪᱷᱟ ᱟᱹᱞᱤᱧ ᱟᱹᱞᱤᱧᱢᱟ ᱟᱹᱰᱤ ᱰᱷᱮᱨ ᱧᱚᱜ ᱞᱤᱧ ᱞᱟᱜᱟᱣ ᱦᱚᱪᱚᱭ ᱫᱚ ᱠᱟᱹᱴᱤᱡ ᱠᱚᱢ ᱧᱚᱜ ᱵᱤᱱ ᱟᱪᱪᱷᱟ ᱟᱪᱪᱷᱟ ᱟᱪᱪᱷᱟ ᱟᱪᱪᱷᱟ ᱴᱷᱤᱠ ᱜᱮᱭᱟ ᱦᱟᱸᱜ ᱟᱫᱚ ᱮᱱᱠᱦᱟᱱ ᱫᱚ ᱛᱤᱥ ᱠᱚᱛᱮ ᱟᱹᱵᱤᱱ ᱵᱤᱱ ᱦᱤᱡᱩᱜᱼᱟ ᱟᱹᱵᱤᱱ ᱟᱪᱪᱷᱟ ᱟᱪᱪᱷᱟ ᱟᱪᱪᱷᱟ ᱦᱳᱭ ᱟᱫᱚ ᱦᱩᱱᱟᱹᱝ ᱠᱟᱹᱴᱤᱡ ᱞᱚᱜᱚᱱ ᱧᱚᱜ ᱠᱷᱟᱱ ᱜᱟᱱᱚᱜᱼᱟ ᱪᱮᱫᱟᱜ ᱥᱮ ᱩᱱ ᱫᱚ ᱠᱟᱹᱢᱤ ᱥᱚᱢᱚᱭ ᱠᱚ ᱥᱮᱴᱮᱨᱚᱜ ᱠᱟᱱᱟ ᱦᱳᱭ ᱟᱪᱪᱷᱟ ᱟᱪᱪᱷᱟ ᱴᱷᱤᱠ ᱜᱮᱭᱟ ᱦᱟᱸᱜ ᱴᱷᱤᱠ ᱜᱮᱭᱟ ᱛᱟᱦᱚᱞᱮ ᱱᱤᱛᱚᱜ ᱫᱚ ᱚᱸᱰᱮ ᱪᱟᱬᱮ ᱦᱮᱸ ᱟᱹᱞᱤᱧᱟᱹᱜ ᱟᱹᱞᱤᱧᱟᱹᱜ ᱫᱚ ᱤᱭᱟᱹ ᱡᱚᱡᱚᱥᱟᱹᱭᱤ ᱦᱳᱭ ᱡᱚᱡᱚᱥᱟᱹᱭᱤ ᱟᱹᱞᱤᱧᱟᱹᱜ ᱫᱚ ᱟᱛᱳ ᱛᱟᱹᱞᱤᱧ ᱫᱚ ᱟᱫᱚ ᱟᱪᱪᱷᱟ ᱚᱱᱟ ᱫᱚ ᱱᱟᱦᱟᱜ ᱞᱤᱧ ᱞᱟᱹᱭ ᱟᱹᱵᱤᱱᱟ ᱦᱟᱸᱜ ᱦᱮᱸ ᱥᱮ ᱟᱹᱞᱤᱧ ᱦᱟᱸᱜ ᱚᱱᱟ ᱡᱚᱠᱷᱚᱱ ᱦᱟᱸᱜ ᱚᱱᱟ ᱡᱟᱦᱟᱸ ᱨᱮ ᱵᱟᱦᱟ ᱫᱟᱨᱮ ᱠᱚ ᱢᱮᱱᱟᱜ ᱟᱥᱮ ᱚᱸᱰᱮ ᱟᱹᱵᱤᱱ ᱦᱟᱸᱜ ᱞᱤᱧ ᱤᱫᱤ ᱛᱚᱨᱟ ᱵᱤᱱᱟ ᱦᱟᱸᱜ ᱟᱨ ᱵᱟᱝᱠᱷᱟᱱ ᱦᱟᱜ ᱡᱟᱦᱟᱸᱭ ᱜᱮ ᱢᱤᱫ ᱦᱚᱲ ᱞᱤᱧ ᱤᱫᱤᱭᱟ ᱦᱟᱸᱜ ᱟᱹᱞᱤᱧ ᱤᱭᱟᱹ ᱵᱟᱠᱷᱨᱟ ᱦᱮᱸ ᱥᱮ ᱟᱹᱜᱩ ᱵᱟᱠᱷᱨᱟ ᱦᱳᱭ ᱟᱨ ᱚᱱᱼᱚᱱᱟ ᱢᱟ ᱠᱟᱛᱷᱟ ᱜᱮ ᱠᱷᱚᱨᱪᱟ ᱯᱷᱚᱨᱪᱟ ᱠᱚ ᱠᱟᱹᱴᱤᱡ ᱦᱟᱸᱜ ᱥᱩᱵᱤᱫᱟ ᱧᱚᱜ ᱞᱟᱜᱟᱣ ᱧᱚᱜ ᱞᱤᱧ ᱵᱤᱱ ᱦᱮᱸ ᱥᱮ ᱦᱳᱭ ᱦᱳᱭ ᱦᱚᱸ ᱦᱚᱸ ᱦᱚᱸ ᱦᱳᱭ ᱦᱳᱭ ᱟᱪᱪᱷᱟ ᱴᱷᱤᱠ ᱜᱮᱭᱟ ᱦᱟᱸᱜ ᱛᱟᱦᱚᱞᱮ ᱦᱮᱸ ᱠᱟᱛᱷᱟ ᱛᱟᱦᱮᱱᱟ ᱛᱟᱞᱟᱝ ᱦᱚᱸ ᱦᱳᱭ ᱦᱳᱭ ᱦᱳᱭ ᱴᱷᱤᱠ ᱜᱮᱭᱟ ᱛᱟᱦᱚᱞᱮ ᱦᱤᱡᱩᱜ ᱵᱤᱱ ᱦᱟᱸᱜ ᱦᱮᱸ ᱴᱷᱤᱠ ᱦᱚᱸ ᱦᱚᱸ ᱴᱷᱤᱠ ᱦᱮᱸ